ᱟᱞᱮᱭᱟᱜ ᱯᱚᱱᱚᱛ ᱨᱮ ᱴᱚᱴᱷᱟᱠᱤᱭᱟᱹ ᱯᱟᱹᱨᱥᱤ ᱠᱷᱚᱱ ᱥᱟᱶᱛᱟᱞᱤ ᱯᱟᱹᱨᱥᱤ ᱫᱚ

ᱵᱷᱮᱜᱟᱨ ᱜᱮᱭᱟ ᱢᱮᱱᱠᱷᱟᱱ ᱯᱟᱹᱨᱥᱤ ᱫᱚ ᱢᱤᱫ ᱜᱮᱭᱟ ᱟᱨ ᱟᱞᱟᱫᱟ ᱟᱞᱟᱫᱟ ᱡᱟᱭᱜᱟᱨᱮ ᱡᱮᱢᱚᱱ ᱡᱷᱟᱲᱠᱷᱚᱰ ᱤᱭ ᱫᱩᱢᱠᱟ ᱱᱚᱣᱟ ᱠᱚᱨᱮ ᱦᱚᱸ ᱨᱚᱲ ᱟᱲᱟᱝ ᱫᱚ ᱵᱷᱤᱱᱟᱹᱜᱼᱟ ᱡᱮᱢᱚᱱ ᱟᱞᱮ ᱫᱚᱞᱮ ᱢᱮᱱᱟ ᱨᱮᱭᱟᱲᱮᱱᱟ ᱟᱨ ᱚᱱᱛᱮ ᱮᱴᱟᱜ ᱡᱟᱭᱜᱟ ᱨᱮᱫᱚ ᱞᱟᱹᱭᱟᱠᱚ ᱛᱩᱯᱩᱭᱮᱱᱟᱢ ᱟᱵᱟᱨ ᱮᱴᱟᱜ ᱡᱟᱭᱜᱟ ᱨᱮᱫᱚ ᱠᱚ ᱢᱮᱱᱟ ᱯᱟᱭᱨᱟᱭᱮᱱᱟᱢ ᱟᱨ ᱵᱷᱮᱜᱟᱨ ᱵᱷᱮᱜᱟᱨ ᱠᱚ ᱨᱚᱲᱟ ᱟᱨ ᱱᱚᱣᱟ ᱴᱚᱴᱷᱟᱨᱮ ᱵᱷᱤᱱᱟᱹ ᱚᱱᱟ ᱴᱷᱚᱴᱷᱟᱨᱮ ᱵᱷᱤᱱᱟᱹ ᱢᱟᱱᱮ ᱴᱚᱴᱷᱟᱠᱤᱭᱟᱹ ᱚᱱᱩᱥᱟᱨ ᱛᱮᱫᱚ ᱠᱟᱹᱴᱤᱡ ᱥᱟᱱᱛᱟᱞᱤ ᱨᱚᱲ ᱟᱲᱟᱝ ᱫᱚ ᱨᱚᱲ ᱫᱚ ᱠᱟᱛᱷᱟ ᱫᱚ ᱠᱟᱹᱴᱤᱡ ᱵᱷᱮᱜᱟᱨ ᱵᱷᱮᱜᱟᱨᱚᱜᱼᱟ